ᱟᱢ ᱠᱩᱥᱤᱭᱟᱱ ᱫᱟᱬᱟᱱ ᱡᱟᱭᱜᱟ ᱫᱚ ᱚᱠᱟ ᱠᱟᱱᱟ ᱠᱳᱞᱠᱟᱛᱟ ᱟᱞᱤᱯᱩᱨᱡᱩ ᱚᱸᱰᱮ ᱫᱚ ᱵᱮᱥ ᱟᱭᱢᱟ ᱨᱚᱠᱚᱢ ᱡᱤᱵᱽ ᱡᱩᱱᱛᱩ ᱢᱮᱱᱟᱜ ᱟᱠᱟᱫ ᱠᱚᱣᱟ ᱛᱟᱹᱨᱩᱵ ᱤᱧ ᱧᱮᱞ ᱞᱮᱜ ᱠᱚᱣᱟ ᱟᱨ ᱚᱸᱰᱮ ᱪᱟᱞᱟᱣ ᱠᱟᱛᱮ ᱵᱮᱥ ᱵᱷᱟᱞᱮ ᱜᱮᱧ ᱵᱩᱡᱷᱟᱹᱣ ᱠᱮᱫᱟ ᱟᱨ ᱟᱭᱢᱟ ᱜᱟᱱ ᱧᱮᱞᱟᱜ ᱢᱮᱱᱟᱜ ᱠᱟᱜ ᱠᱚᱣᱟ ᱡᱚᱱᱛᱩᱨ ᱡᱟᱦᱟᱸ ᱠᱚ ᱟᱹᱵᱩ ᱱᱤᱭᱟᱹ ᱠᱚᱨᱮᱜ ᱵᱟᱠᱚ ᱧᱮᱞ ᱧᱟᱢᱚᱜ ᱜᱮᱭᱟ ᱟᱫ ᱵᱟᱲᱟ ᱠᱟᱱᱟ ᱠᱚ ᱩᱱᱠᱩ ᱠᱚᱜᱮ ᱢᱮᱱᱟᱜ ᱠᱚᱣᱟ ᱚᱸᱰᱮ ᱡᱚᱛᱚ ᱵᱮᱥ ᱜᱮ ᱵᱩᱡᱷᱟᱹᱜ ᱜᱮᱭᱟ ᱚᱸᱰᱮ